ᱟᱹᱞᱤᱧ ᱨᱮᱱ ᱜᱤᱫᱽᱨᱟᱹ ᱡᱚᱠᱷᱚᱱ ᱦᱩᱭ ᱮᱱᱟᱭ ᱛᱚᱠᱷᱚᱱ ᱫᱚ ᱟᱹᱰᱤ ᱠᱚᱥᱴᱚ ᱥᱟᱞᱟᱜ ᱦᱩᱭ ᱠᱷᱟᱹᱛᱤᱨ ᱟᱹᱞᱤᱧ ᱫᱚ ᱟᱞᱮ ᱦᱚᱥᱯᱤᱴᱟᱞ ᱨᱮ ᱵᱟᱝ ᱠᱟᱛᱮ ᱵᱚᱨᱫᱷᱚᱢᱟᱱ ᱦᱚᱥᱯᱤᱴᱟᱞ ᱨᱮ ᱵᱷᱚᱨᱛᱤ ᱦᱩᱭ ᱞᱮᱱᱟ ᱚᱸᱰᱮᱜᱮ ᱜᱤᱫᱽᱨᱟᱹ ᱫᱚᱭ ᱦᱩᱭ ᱞᱮᱱᱟ ᱛᱚ ᱚᱸᱰᱮ ᱦᱩᱭ ᱯᱚᱨ ᱩᱱᱤ ᱫᱚ ᱟᱹᱞᱤᱧᱟᱜ ᱛᱤ ᱨᱮᱫᱚ ᱵᱟᱭ ᱛᱟᱦᱮᱸ ᱠᱟᱱᱟ ᱩᱱᱤᱭᱟᱜ ᱪᱮᱫ ᱪᱚ ᱚᱥᱩᱵᱤᱫᱷᱟ ᱠᱷᱟᱹᱛᱤᱨ ᱩᱱᱤ ᱫᱚ ᱮᱴᱟᱜ ᱚᱲᱟᱜ ᱨᱮᱠᱚ ᱫᱚᱦᱚ ᱠᱮᱫᱮᱭᱟ ᱟᱹᱞᱤᱧ ᱫᱚ ᱵᱟᱦᱨᱮ ᱨᱮᱠᱚ ᱫᱚᱦᱚ ᱠᱟᱜ ᱞᱤᱧᱟ ᱢᱤᱫ ᱥᱚᱯᱛᱟ ᱯᱚᱨ ᱩᱰᱩᱝ ᱱᱟᱠᱚ ᱵᱮᱥ ᱱᱟᱭ ᱜᱤᱫᱽᱨᱟᱹ ᱚᱱᱟ ᱯᱚᱨ ᱠᱚ ᱮᱢᱟᱜ ᱞᱤᱧᱟ ᱚᱱᱟ ᱯᱚᱨ ᱦᱮᱡ ᱠᱟᱛᱮᱜ ᱟᱹᱞᱤᱧ ᱚᱲᱟᱜ ᱨᱮᱫᱚ ᱩᱱᱤ ᱜᱤᱫᱟᱹᱨ ᱫᱚ ᱟᱹᱰᱤ ᱟᱸᱴ ᱞᱤᱧ ᱡᱚᱛᱱᱚᱭᱮ ᱠᱟᱱ ᱛᱟᱦᱮᱸᱜᱼᱟ ᱥᱟᱯᱷᱟ ᱥᱟᱯᱷᱤ ᱞᱤᱧ ᱫᱚᱦᱚᱭᱮᱫᱮ ᱛᱟᱦᱮᱸᱜᱼᱟ ᱚᱱᱟ ᱞᱟᱹᱜᱤᱫ ᱟᱨ ᱚᱱᱟ ᱯᱚᱨ ᱟᱡ ᱜᱚᱜᱚ ᱦᱚᱸ ᱥᱟᱯᱷᱟᱼᱥᱟᱹᱯᱷᱤ ᱛᱟᱦᱮᱱ ᱠᱟᱱ ᱛᱟᱦᱮᱸᱜᱼᱟ ᱟᱹᱞᱤᱧ ᱥᱟᱯᱷᱟᱼᱥᱟᱹᱯᱷᱤ ᱞᱤᱧ ᱛᱟᱦᱮᱱ ᱠᱟᱱ ᱛᱟᱦᱮᱸᱜᱼᱟ ᱜᱤᱫᱽᱨᱟᱹ ᱦᱚᱸ ᱥᱟᱯᱷᱟᱼᱥᱟᱯᱷᱤ ᱞᱤᱧ ᱫᱚᱦᱚ ᱠᱟᱭ ᱛᱟᱦᱮᱸᱜᱼᱟ ᱟᱨ ᱡᱚᱢ ᱟᱱᱟᱜ ᱫᱚ ᱢᱤᱫᱴᱮᱱ ᱠᱚ ᱞᱟᱹᱭ ᱞᱮᱜᱼᱟ ᱟᱥᱟ ᱫᱤᱫᱤ ᱠᱚ ᱞᱟᱹᱭ ᱞᱮᱭᱟ ᱡᱮ ᱜᱤᱫᱽᱨᱟᱹ ᱫᱚ ᱪᱷᱚ ᱢᱟᱥ ᱫᱷᱟᱹᱨᱤᱡ ᱫᱚ ᱟᱭᱳᱣᱟᱜ ᱛᱳᱣᱟ ᱧᱩ ᱛᱮᱜᱮ ᱦᱟᱨᱟᱜᱼᱟ ᱦᱚᱲ ᱠᱚ ᱢᱮᱱᱮᱜ ᱛᱟᱦᱮᱸᱜᱼᱟ ᱦᱟᱱᱟ ᱮᱢᱟᱭ ᱵᱮᱱ ᱱᱤᱭᱟᱹ ᱮᱢᱟᱭ ᱵᱮᱱ ᱵᱟᱝᱠᱷᱟᱡ ᱜᱤᱫᱽᱨᱟᱹ ᱵᱟᱭ ᱢᱚᱡᱚᱜᱼᱟ ᱟᱫᱚ ᱟᱹᱞᱤᱧ ᱫᱚ ᱚᱱᱟ ᱠᱚ ᱠᱟᱛᱷᱟ ᱵᱟᱝ ᱟᱸᱡᱚᱢ ᱠᱟᱛᱮ ᱟᱹᱞᱤᱧ ᱫᱚ ᱟᱭᱟᱜ ᱛᱳᱣᱟ ᱧᱩ ᱛᱮᱜᱮᱞᱤᱧ ᱦᱟᱨᱟ ᱵᱩᱨᱩ ᱠᱮᱫᱮᱭᱟ ᱪᱷᱚ ᱢᱟᱥ ᱫᱷᱟᱹᱨᱤᱡ ᱪᱷᱚ ᱢᱟᱥ ᱯᱚᱨ ᱫᱚ ᱦᱟᱱᱟ ᱱᱤᱭᱟᱹ ᱡᱚᱢ ᱛᱮᱞᱮᱧ ᱦᱟᱨᱟ